ᱟᱹᱛᱩ ᱜᱟᱛᱟᱠ ᱨᱮ ᱜᱮᱢ ᱠᱷᱮᱞᱳᱰ ᱛᱟᱞᱟᱛᱮ ᱦᱚᱲ ᱠᱚᱣᱟᱜ ᱟᱹᱰᱤ ᱨᱚᱠᱚᱢ ᱦᱩᱱᱟᱹᱨ ᱩᱛᱱᱟᱹᱣ ᱦᱩᱭ ᱫᱟᱲᱮᱭᱟᱜᱼᱟ ᱡᱮᱢᱚᱱ ᱟᱹᱛᱩ ᱜᱟᱛᱟᱠ ᱨᱮ ᱠᱷᱮᱞᱳᱰ ᱦᱳᱭ ᱞᱮᱱᱠᱷᱟᱱ ᱠᱷᱮᱞᱳᱰᱤᱭᱟᱹ ᱠᱚᱣᱟᱜ ᱦᱚᱲᱢᱚ ᱫᱟᱲᱮ ᱵᱮᱥᱤᱜᱼᱟ ᱠᱷᱮᱞᱳᱰ ᱦᱚᱭ ᱞᱮᱱᱠᱷᱟᱱ ᱠᱷᱮᱞᱚᱰᱤᱭᱟᱹ ᱠᱚᱣᱟᱜ ᱦᱚᱲᱢᱚ ᱨᱮᱱᱟᱜ ᱢᱟᱭᱟᱝ ᱪᱚᱞᱟᱪᱚᱞ ᱦᱚᱸ ᱴᱷᱤᱠᱴᱷᱟᱠ ᱦᱩᱭᱩᱜᱼᱟ ᱟᱨ ᱢᱟᱭᱟᱝ ᱪᱚᱞᱟᱪᱚᱞ ᱦᱩᱭ ᱞᱮᱱᱠᱷᱟᱱ ᱢᱤᱫᱴᱮᱱ ᱦᱚᱲ ᱵᱷᱟᱹᱜᱤ ᱛᱟᱦᱮᱱᱟᱭ ᱠᱷᱮᱞᱳᱰ ᱦᱳᱭ ᱞᱮᱱᱠᱷᱟᱱ ᱦᱚᱲ ᱠᱚᱣᱟᱜ ᱢᱚᱱᱮ ᱨᱮᱦᱚᱸ ᱟᱹᱰᱤ ᱨᱟᱹᱥᱠᱟᱹ ᱠᱚ ᱵᱩᱡᱷᱟᱹᱣᱟ ᱡᱚᱠᱷᱚᱱ ᱢᱤᱫᱴᱮᱱ ᱠᱷᱮᱞᱳᱰᱤᱭᱟᱹ ᱡᱤᱛᱠᱟᱹᱨᱚᱜ ᱟᱭ ᱩᱱᱤ ᱢᱚᱱᱮᱨᱮ ᱡᱟᱦᱟᱸ ᱨᱟᱹᱥᱠᱟᱹᱭ ᱟᱹᱭᱠᱟᱹᱣᱟ ᱚᱱᱟ ᱫᱚ ᱟᱹᱰᱤ ᱱᱟᱯᱟᱭ ᱡᱤᱱᱤᱥ ᱠᱟᱱᱟ ᱠᱷᱮᱞᱳᱰ ᱥᱟᱶ ᱥᱟᱶᱛᱮ ᱠᱷᱮᱞᱚᱰ ᱧᱮᱧᱮᱞᱤᱭᱟᱹ ᱠᱚᱦᱚᱸ ᱟᱹᱰᱤ ᱢᱚᱡᱽ ᱠᱚ ᱟᱹᱭᱠᱟᱹᱣᱟ ᱩᱱᱠᱩ ᱦᱚᱸ ᱠᱷᱮᱞᱳᱰ ᱨᱮᱱᱟᱜ ᱢᱤᱫᱴᱮᱱ ᱩᱭᱦᱟᱹᱨ ᱥᱮ ᱪᱤᱱᱛᱟᱹ ᱵᱷᱟᱵᱽᱱᱟ ᱦᱮᱡ ᱟᱠᱚᱣᱟ ᱟᱠᱚ ᱠᱚ ᱦᱚᱸᱠᱚ ᱢᱚᱱᱮᱭᱟ ᱡᱮ ᱟᱞᱮ ᱦᱚᱸᱞᱮ ᱠᱷᱮᱞᱳᱰᱫᱟ ᱠᱷᱮᱞᱳᱰ ᱞᱮᱱᱠᱷᱟᱱ ᱞᱮ ᱦᱤᱡᱩᱜ ᱠᱟᱱ ᱟᱜᱟᱢ ᱫᱤᱱᱨᱮ ᱟᱞᱮ ᱦᱚᱸ ᱢᱤᱫᱴᱮᱱ ᱠᱷᱮᱞᱳᱰᱤᱭᱟᱹᱞᱮ ᱵᱮᱱᱟᱜᱼᱟ ᱱᱤᱛᱚᱜ ᱫᱚ ᱡᱮᱢᱚᱱ ᱟᱵᱚ ᱵᱷᱟᱨᱚᱛ ᱫᱤᱥᱚᱢ ᱨᱮ ᱠᱷᱮᱞᱳᱰ ᱨᱮᱱᱟᱜ ᱟᱹᱰᱤ ᱥᱩᱡᱳᱜᱽ ᱥᱩᱵᱤᱫᱷᱟ ᱢᱮᱱᱟᱜ ᱠᱟᱫᱟ ᱱᱤᱛᱚᱜ ᱟᱵᱚᱣᱟᱜ ᱵᱚᱨᱛᱚᱢᱟᱱ ᱨᱮ ᱵᱷᱟᱨᱚᱛ ᱫᱤᱥᱚᱢ ᱨᱮ ᱟᱹᱰᱤ ᱢᱟᱨᱟᱝ ᱢᱟᱨᱟᱝ ᱠᱷᱮᱞᱟᱱ ᱦᱩᱭᱩᱜ ᱠᱟᱱᱟ ᱡᱮᱢᱚᱱ ᱟᱭ ᱮᱥ ᱮᱞ ᱟᱨ ᱮ ᱟᱭ ᱮᱯᱷ ᱮᱯᱷ ᱨᱮ ᱠᱷᱮᱞᱳᱰ ᱨᱮ ᱦᱳᱭᱳᱜ ᱠᱟᱱᱟ ᱟᱵᱚ ᱵᱷᱟᱹᱜᱤ ᱪᱮᱦᱨᱟ ᱵᱚᱱ ᱠᱷᱮᱞ ᱞᱮᱱᱠᱷᱟᱱ ᱚᱱᱟ ᱠᱚᱨᱮ ᱥᱩᱡᱳᱜᱽ ᱵᱚᱱ ᱧᱟᱢᱟ ᱟᱨ ᱟᱵᱚᱣᱟᱜ ᱧᱩᱛᱩᱢ ᱫᱩᱱᱭᱟᱹ ᱵᱷᱚᱨ ᱦᱩᱭᱩᱜ ᱛᱟᱵᱚᱱᱟ ᱠᱷᱮᱞᱳᱰ ᱫᱚ ᱟᱹᱰᱤ ᱢᱟᱨᱟᱝ ᱡᱤᱱᱤᱥ ᱠᱟᱱᱟ ᱡᱟᱦᱟᱸᱨᱮ ᱟᱵᱚ ᱟᱵᱚᱣᱟᱜ ᱩᱯᱨᱩᱢ ᱵᱚᱱ ᱵᱮᱱᱟᱣ ᱫᱟᱲᱮᱜᱼᱟ ᱠᱷᱮᱞᱚᱰ ᱢᱟᱫᱽᱫᱷᱚᱢ ᱛᱮ